ᱦᱮᱸ ᱜᱚᱝᱠᱮ ᱡᱚᱦᱟᱨᱜᱮ ᱡᱚᱦᱟᱨ ᱡᱚᱦᱟᱨ ᱟᱫᱚ ᱦᱳᱭ ᱱᱚᱜᱼᱚᱭ ᱱᱟᱦᱟᱜ ᱤᱭᱟᱹ ᱞᱟᱹᱠᱷᱟᱹᱭᱰᱤ ᱦᱚᱭ ᱦᱚᱭ ᱦᱚᱭ ᱤᱭᱟᱹ ᱠᱟᱹᱱᱦᱩ ᱴᱩᱰᱩᱧ ᱞᱟᱹᱭᱮᱫᱼᱟ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱠᱟᱹᱢᱤ ᱦᱚᱭ ᱢᱟᱥᱮ ᱜᱚᱝᱠᱮ ᱟᱫᱚ ᱱᱤᱭᱟᱹᱠᱚ ᱦᱩᱱᱟᱹᱝ ᱵᱟᱲᱟᱭ ᱥᱟᱱᱟᱭᱮᱫᱞᱤᱧᱟᱹ ᱟᱫᱚ ᱩᱲᱤᱥᱥᱟᱨᱮᱱᱫᱚ ᱟᱫᱚ ᱟᱵᱚᱨᱮᱱ ᱜᱟᱹᱠᱷᱩᱲ ᱜᱚᱝᱠᱮ ᱠᱚᱫᱚᱦᱟᱸᱜ ᱩᱱᱟᱹᱜ ᱢᱟ ᱵᱟᱵᱚᱱ ᱪᱮᱫ ᱟᱠᱟᱫ ᱚᱠᱚᱭᱠᱚ ᱠᱟᱱᱟᱠᱚ ᱟᱫᱚ ᱤᱱᱟᱹᱜᱮ ᱦᱩᱱᱟᱹᱝ ᱵᱟᱲᱟᱭ ᱥᱟᱱᱟᱧ ᱠᱟᱱᱟ ᱚᱠᱚᱭᱠᱚ ᱟᱵᱚ ᱦᱚᱲ ᱢᱟᱦᱟ ᱯᱩᱨᱩᱥᱠᱚᱵᱚᱱ ᱢᱮᱛᱟᱠᱚ ᱠᱟᱱᱟ ᱪᱮ ᱦᱚᱭ ᱩᱱᱫᱚ ᱩᱱᱠᱩᱣᱟᱜ ᱧᱩᱛᱩᱢ ᱠᱚᱜᱮ ᱦᱩᱱᱟᱹᱝ ᱧᱩᱛᱩᱢ ᱪᱷᱟᱹᱴᱭᱟᱹᱨᱧᱚᱜᱼᱟ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱟᱪᱪᱷᱟ

ᱦᱚᱭ ᱦᱚᱭ ᱥᱟᱞᱠᱷᱟᱱ ᱢᱩᱨᱢᱩ ᱦᱚᱭ ᱦᱚᱭ ᱥᱟᱣᱱᱟ ᱢᱩᱨᱢᱩ ᱦᱚᱭ ᱦᱚᱭ

ᱵᱟᱱᱟᱣ ᱦᱚᱭ ᱦᱚᱭ

ᱦᱚᱭ ᱦᱚᱭ ᱦᱚᱭ ᱟᱨ ᱩᱱᱠᱤᱱᱦᱚᱸᱭ ᱦᱚᱭ ᱜᱤᱨᱤᱥ ᱪᱚᱱᱫᱨᱚ ᱢᱩᱨᱢᱩ ᱥᱮ ᱪᱤᱞᱤᱯᱮ ᱢᱮᱱᱟ ᱪᱮ ᱜᱤᱨᱤᱥ ᱪᱚᱱᱫᱨᱚ ᱦᱚᱭ ᱦᱚᱭ ᱦᱚᱭ ᱦᱚᱭ ᱚᱻ ᱟᱨ ᱤᱭᱟᱹ ᱤᱭᱟᱹᱫᱚ ᱯᱮᱨᱥᱤᱰᱮᱱᱴᱱᱫᱚ ᱪᱤᱞᱤ ᱦᱚᱭ ᱚᱼᱦᱚ ᱦᱚᱭ ᱦᱚᱭ ᱚᱱᱟᱜᱮᱧ ᱦᱤᱲᱤᱧ ᱜᱚᱫᱮᱜ ᱛᱟᱦᱮᱸᱫ ᱦᱮᱸ ᱦᱮᱸ ᱦᱚᱭ ᱫᱚᱨᱚᱯᱚᱫᱤ ᱢᱩᱨᱢᱩ ᱦᱚᱭ ᱦᱚᱭ ᱚᱼᱦᱚ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱩᱱᱤ ᱦᱚᱭᱛᱚ ᱦᱚᱸᱜᱼᱚᱭ ᱮᱱᱠᱷᱟᱱ ᱟᱹᱰᱤ ᱢᱟᱦᱟᱱ ᱢᱟᱨᱟᱝᱼᱢᱟᱨᱟᱝ ᱜᱚᱝᱠᱮ ᱠᱚᱜᱮ ᱢᱮᱱᱟᱜ ᱠᱚᱣᱟ ᱟᱫᱚ ᱚᱱᱟᱜᱮ ᱵᱟᱲᱟᱭ ᱵᱟᱝᱟ ᱛᱟᱦᱮᱸᱫ ᱚᱠᱚᱭᱠᱚ ᱪᱮᱫᱠᱚ ᱠᱟᱹᱢᱤ ᱟᱠᱟᱫᱵᱚᱱᱟ ᱟᱫᱚ ᱡᱟᱠ ᱛᱮᱦᱮᱧᱤᱧ ᱵᱟᱰᱟᱭ ᱧᱟᱢᱠᱮᱫᱟ ᱟᱵᱚ ᱩᱲᱤᱥᱥᱟ ᱨᱮᱱᱦᱚᱸ ᱟᱹᱰᱤ ᱢᱟᱦᱟᱱ ᱥᱮᱬᱟ ᱦᱚᱲᱠᱚᱜᱮ ᱢᱮᱱᱟᱜ ᱟᱠᱟᱫ ᱠᱚᱣᱟ ᱦᱚᱭ

ᱟᱪᱪᱷᱟ ᱟᱪᱪᱷᱟ ᱟᱪᱪᱷᱟ

ᱦᱚᱭ ᱦᱚᱭ ᱵᱷᱚᱸᱡᱽ ᱩᱲᱤᱥᱥᱟ ᱨᱮᱜᱮ ᱚᱼᱦᱚ ᱡᱚᱜ ᱠᱟᱱᱟ ᱦᱚᱭ ᱦᱚᱭ ᱵᱮᱝᱜᱚᱞ ᱠᱚᱠᱚ ᱢᱟᱲᱟᱝᱮᱱᱟ ᱦᱮᱸ ᱵᱮᱝᱜᱚᱞ ᱠᱚᱠᱚ ᱡᱚ ᱠᱚᱠᱚ ᱡᱚᱢᱠᱮᱫᱟ ᱦᱚᱭ ᱦᱚᱭ ᱦᱚᱭ ᱦᱮᱸ ᱦᱮᱸ ᱦᱚᱭ ᱟᱫᱚ ᱴᱷᱤᱠᱜᱮ ᱟᱹᱞᱤᱧ ᱵᱩᱡᱷᱟᱹᱣᱮᱱᱟ ᱟᱫᱚ ᱤᱱᱟᱹ ᱠᱟᱛᱷᱟᱜᱮᱧ ᱠᱚᱞ ᱞᱮᱫ ᱛᱟᱦᱮᱱ ᱟᱫᱚ ᱱᱟᱦᱟᱜ ᱦᱚᱭ ᱦᱚᱭ ᱦᱚᱭ ᱟᱫᱚ ᱚᱠᱛᱚ ᱱᱟᱦᱟᱜ ᱚᱱᱠᱟ ᱵᱟᱹᱞᱤᱧ ᱧᱟᱢᱮᱫᱟ ᱮᱱᱠᱷᱟᱱ ᱦᱚᱭ ᱦᱚᱭ ᱦᱤᱡᱩᱜᱵᱤᱱ ᱢᱟ ᱱᱟᱦᱟᱜ ᱦᱮᱸ ᱪᱟᱹᱛ ᱠᱩᱱᱟᱹᱢᱤᱻ ᱨᱮ ᱱᱟᱦᱟᱜ ᱵᱚᱸᱜᱟᱵᱩᱨᱩ ᱠᱚ ᱢᱮᱱᱟᱜᱼᱟ ᱦᱚᱭ ᱟᱫᱚ ᱪᱟᱹᱛ ᱠᱩᱱᱟᱹᱢᱤ ᱠᱚᱨᱮᱜᱮ ᱦᱤᱡᱩᱜᱯᱮ ᱛᱟᱵᱚ ᱦᱚᱭ ᱦᱚᱭ ᱦᱚᱭ ᱴᱷᱤᱠ ᱴᱷᱤᱠ ᱚᱱᱟᱠᱚ ᱱᱟᱦᱟᱜ ᱦᱮᱸ ᱦᱚᱭ ᱢᱟ ᱡᱚᱦᱟᱨ ᱡᱚᱦᱟᱨᱜᱮ